ᱤᱧ ᱢᱤᱫᱴᱮᱱ ᱤᱝᱞᱤᱥ ᱞᱤᱴᱟᱨᱮᱪᱟᱨᱮᱧ ᱯᱟᱲᱦᱟᱣ ᱟᱠᱟᱫᱼᱟ ᱧᱩᱛᱩᱢ ᱫᱚ ᱦᱩᱭᱩᱜ ᱠᱟᱱᱟ ᱯᱷᱚᱨᱜᱮᱴᱤᱝ ᱚᱱᱟᱨᱮ ᱡᱟᱦᱟᱸ ᱠᱟᱦᱤᱱᱤ ᱚᱞ ᱢᱮᱱᱟᱜᱼᱟ ᱚᱱᱟ ᱤᱧᱟᱧᱹᱜ ᱢᱚᱱᱮ ᱵᱚᱫᱽᱞᱟᱣ ᱠᱟᱜᱼᱟ ᱡᱟᱦᱟᱸ ᱨᱮᱜᱮ ᱚᱱᱠᱟᱱ ᱮᱴᱠᱮ ᱴᱚᱬᱮ ᱥᱮ ᱚᱱᱠᱟᱱ ᱚᱵᱚᱥᱛᱷᱟᱨᱮᱧ ᱛᱟᱦᱮᱱᱟ ᱚᱱᱟ ᱠᱟᱦᱤᱱᱤᱤᱧᱟᱹᱜ ᱢᱚᱱᱮᱨᱮ ᱩᱭᱦᱟᱹᱨ ᱦᱮᱡ ᱟᱹᱧᱟᱹ ᱟᱨ ᱤᱧᱟᱹᱜ ᱢᱚᱱ ᱵᱚᱫᱚᱞᱚᱜᱼᱟ ᱥᱮ ᱚᱱᱟ ᱡᱟᱛᱮ ᱵᱟᱹᱧᱵᱷᱩᱞ ᱚᱝᱠᱟᱱᱟᱜ ᱪᱮᱥᱴᱟᱨᱮᱧ ᱛᱟᱦᱮᱱᱟ